ᱦᱮᱸ ᱦᱮᱞᱳ ᱦᱮᱸ ᱡᱚᱸᱦᱟᱨᱜᱮ ᱤᱧ ᱱᱚᱛᱮ ᱩᱲᱤᱥᱥᱟ ᱠᱷᱚᱱᱤᱧ ᱢᱮᱱᱮᱫᱼᱟ ᱦᱮᱸ ᱟᱫᱚ ᱪᱮᱫ ᱢᱮᱱᱮᱫᱠᱟᱱ ᱛᱮᱦᱮᱸ ᱟᱞᱮ ᱵᱚᱞᱮ ᱟᱯᱮᱥᱮᱱᱫᱚ ᱪᱮᱫᱠᱚ ᱤᱥᱤᱱᱼᱵᱟᱥᱟᱝ ᱦᱩᱭᱩᱜᱼᱟ ᱥᱮ ᱤᱥᱤᱱ ᱦᱮᱸ

ᱟᱫᱚ ᱟᱞᱮᱥᱮᱫ ᱢᱟ ᱱᱚᱜᱼᱚᱭ ᱵᱟᱞᱮ ᱤᱥᱤᱱᱼᱵᱟᱥᱟᱝᱦᱚᱸ ᱵᱟᱞᱮ ᱵᱟᱲᱟᱭᱛᱮ ᱥᱮ ᱵᱟᱞᱮ ᱧᱮᱞ ᱟᱠᱟᱫᱛᱮ ᱟᱫᱚ ᱟᱯᱮᱥᱮᱱ ᱠᱷᱚᱱ ᱚᱰᱟᱨ ᱞᱮᱠᱷᱟᱱ ᱥᱮ ᱵᱟᱝ ᱧᱟᱢᱠᱚᱜᱼᱟ ᱦᱮᱸ

ᱛᱚᱵᱮ ᱢᱤᱫ ᱦᱟᱯᱛᱟ ᱞᱟᱦᱟᱨᱮ ᱚᱱᱟᱫᱚ ᱚᱰᱟᱨ ᱦᱩᱭᱩᱜᱼᱟ ᱟᱞᱮᱥᱮᱫ ᱫᱚ ᱚᱱᱟᱠᱚᱫᱚ ᱵᱟᱞᱮ ᱠᱚᱨᱟᱣᱟ ᱥᱮ ᱵᱟᱞᱮ ᱵᱟᱲᱟᱭᱟ ᱚᱱᱟᱦᱚᱸ ᱥᱮ ᱵᱟᱞᱮ ᱧᱮᱞ ᱟᱠᱟᱫᱟ ᱡᱮ ᱪᱮᱫᱞᱮᱠᱟ ᱯᱟᱛᱲᱟ ᱯᱤᱴᱷᱟᱹ ᱠᱚᱠᱚ ᱤᱥᱤᱱᱟ ᱥᱮ ᱡᱤᱞ ᱯᱤᱴᱷᱟᱹᱠᱚ ᱩᱱᱟᱹᱜ ᱵᱟᱞᱮ ᱧᱮᱞ ᱟᱠᱟᱫᱛᱮ

ᱟᱞᱮᱥᱮᱫ ᱫᱚ ᱱᱚᱣᱟ ᱠᱚᱫᱚ ᱵᱟᱠᱚ ᱠᱟᱹᱢᱤ ᱵᱟᱲᱟᱭᱮᱫᱟ ᱠᱷᱟᱹᱞᱤ ᱞᱟᱹᱴᱩᱼᱞᱟᱹᱴᱩ ᱦᱚᱲ ᱢᱮᱱᱟᱜ ᱠᱚᱛᱮ ᱚᱲᱟᱜ ᱠᱚᱨᱮ ᱠᱟᱹᱢᱤ ᱵᱟᱲᱟᱭᱟᱠᱚ

ᱢᱮᱱ ᱢᱟ ᱟᱞᱮᱢᱟᱞᱮ ᱡᱚᱢ ᱢᱟᱞᱮ ᱡᱚᱢ ᱞᱟᱹᱜᱤᱫᱚᱜ ᱠᱟᱱᱟ ᱱᱚᱣᱟ ᱡᱤᱞ ᱯᱤᱴᱷᱟᱹᱠᱚ ᱯᱟᱛᱲᱟ ᱯᱤᱴᱷᱟᱹᱠᱚ ᱚᱱᱟ ᱠᱚᱜᱮᱞᱮ ᱧᱟᱢᱞᱮᱱ ᱠᱷᱟᱱ ᱵᱚᱞᱮ ᱟᱹᱰᱤ ᱢᱚᱡᱽ ᱥᱟᱨᱦᱟᱣᱞᱮ ᱟᱹᱭᱠᱟᱹᱣ ᱠᱮᱭᱟ

ᱛᱚᱵᱮ ᱡᱚᱛᱚᱣᱟᱜ ᱜᱮ ᱧᱟᱢᱚᱜᱼᱟ ᱦᱮᱸ ᱛᱚᱵᱮ ᱢᱤᱫ ᱦᱟᱯᱛᱟ ᱞᱟᱦᱟᱨᱮᱞᱮ ᱚᱰᱟᱨᱟ ᱟᱨ ᱚᱱᱟ ᱡᱤᱞ ᱯᱤᱴᱷᱟᱹ ᱯᱟᱛᱲᱟ ᱯᱤᱴᱷᱟᱹᱠᱚ ᱚᱱᱟᱠᱚᱦᱟᱜ ᱯᱮᱠᱮᱴ ᱴᱷᱤᱠ ᱠᱟᱜᱼᱟᱯᱮ

ᱟᱫᱚ ᱚᱱᱟ ᱯᱟᱛᱲᱟ ᱯᱤᱴᱷᱟᱹᱠᱚᱫᱚ ᱯᱤᱥ ᱛᱮᱜᱮᱯᱮ ᱟᱹᱠᱷᱨᱤᱧᱟ ᱦᱮᱸ ᱦᱮᱸ ᱴᱷᱤᱠᱜᱮᱭᱟ ᱟᱪᱪᱷᱟ ᱦᱮᱸ ᱢᱟ ᱡᱚᱸᱦᱟᱨᱜᱮ